ᱮᱠᱷᱚᱱ ᱱᱚᱶᱟᱹ ᱫᱷᱟᱹᱨᱛᱤ ᱧᱮᱞ ᱠᱟᱛᱮᱫ ᱵᱩᱡᱷᱟᱹᱜ ᱠᱟᱱᱟ ᱡᱮ ᱟᱭᱢᱟ ᱠᱤᱪᱷᱩᱜᱮ ᱰᱮᱵᱷᱮᱞᱚᱯᱚᱜ ᱠᱟᱱ ᱜᱮᱭᱟ ᱡᱮᱢᱚᱱ ᱞᱟᱦᱟᱛᱮ ᱚᱲᱟᱜ ᱠᱚ ᱦᱚᱸ ᱵᱟᱝ ᱛᱟᱦᱮᱞᱮᱱ ᱛᱟᱵᱚᱱ ᱜᱮᱭᱟ ᱮᱠᱷᱚᱱ ᱟᱵᱟᱨ ᱚᱱᱟᱜᱮ ᱚᱠᱚᱭ ᱞᱟᱹᱴᱩ ᱞᱟᱹᱴᱩ ᱠᱚ ᱚᱲᱟᱜ ᱫᱟ ᱵᱤᱞᱰᱤᱝ ᱫᱟᱠᱚ ᱟᱵᱟᱨ ᱞᱟᱦᱟ ᱛᱮᱫᱚ ᱪᱟᱞᱟᱜ ᱞᱟᱹᱜᱤᱫ ᱡᱟᱸᱦᱟ ᱛᱮ ᱥᱟᱺᱜᱤᱧ ᱥᱮᱫ ᱡᱟᱦᱟᱸᱛᱮᱢ ᱪᱟᱞᱟᱜᱼᱟ ᱯᱮᱲᱟ ᱚᱲᱟᱜ ᱥᱮᱫ ᱥᱮ ᱡᱟᱦᱟᱸ ᱨᱮᱜᱮᱢ ᱪᱟᱞᱟᱜᱼᱟ ᱚᱱᱟ ᱞᱟᱹᱜᱤᱫ ᱦᱚᱸ ᱪᱟᱞᱟᱜ ᱞᱟᱹᱜᱤᱫ ᱠᱳᱱᱳ ᱵᱮᱵᱚᱥᱛᱷᱟ ᱵᱟᱝ ᱛᱟᱦᱮᱸ ᱞᱮᱱᱟ ᱥᱩᱫᱩ ᱰᱟᱝᱨᱟ ᱜᱟᱹᱰᱤ ᱠᱚᱜᱮ ᱛᱟᱡᱮᱸᱞᱮᱱᱟ ᱮᱠᱷᱚᱱ ᱚᱱᱟ ᱡᱟᱱ ᱵᱟᱦᱚᱱ ᱞᱟᱹᱴᱩ ᱞᱟᱹᱴᱩ ᱪᱟᱨ ᱪᱟᱠᱟ ᱠᱚ ᱛᱚᱭᱨᱤᱜ ᱠᱟᱱᱟ ᱟᱵᱟᱨ ᱚᱱᱛᱮ ᱡᱟᱦᱟᱸᱱᱟᱜ ᱠᱚ ᱡᱤᱱᱤᱥ ᱠᱚ ᱦᱤᱡᱩᱜ ᱞᱟᱹᱜᱤᱫ ᱦᱚᱸ ᱠᱟᱨᱠᱷᱟᱱᱟ ᱟᱭᱢᱟ ᱨᱚᱠᱚᱢ ᱜᱮ ᱦᱩᱭᱩᱜ ᱠᱟᱱ ᱜᱮᱭᱟ ᱮᱠᱷᱚᱱ ᱚᱱᱮᱠᱴᱟ ᱜᱮ ᱯᱚᱨᱤ ᱵᱚᱨᱛᱚᱱ ᱟᱠᱟᱱᱟ ᱞᱟᱦᱟᱛᱮ ᱠᱷᱚᱱ ᱫᱚ